ᱤᱧᱟᱹᱜ ᱴᱚᱴᱷᱟᱨᱮ ᱢᱮᱱᱟᱜᱼᱟ ᱡᱚᱢᱟᱜᱼᱧᱩᱣᱟᱜ ᱧᱟᱢᱚᱜ ᱡᱟᱭᱜᱟ ᱠᱚᱨᱮᱱᱟᱜ ᱧᱩᱛᱩᱢ ᱤᱧ ᱢᱮᱱᱮᱫᱼᱟ ᱡᱮᱢᱚᱱ ᱱᱤᱨᱚᱞᱟ ᱦᱳᱴᱮᱞ ᱡᱤᱝᱜᱟᱨ ᱨᱮᱥᱴᱩᱨᱮᱱᱴ ᱥᱟᱹᱦᱤ ᱫᱟᱨᱵᱟᱨ ᱡᱟᱭᱠᱟ ᱨᱮᱥᱴᱩᱨᱮᱱᱴ ᱢᱟᱱᱥᱟ ᱨᱮᱥᱴᱩᱨᱮᱱᱴ ᱨᱮᱱᱵᱳ ᱨᱮᱥᱴᱩᱨᱮᱱᱴ ᱚᱱᱤᱭᱟᱱ ᱨᱮᱥᱴᱩᱨᱮᱱᱴ ᱱᱚᱣᱟ ᱠᱚᱨᱮ ᱫᱚ ᱡᱮᱢᱚᱱ ᱡᱚᱛᱚ ᱞᱮᱠᱟᱱᱟᱜ ᱡᱚᱢᱟᱜ ᱧᱟᱢᱚᱜ ᱛᱟᱦᱮᱱᱟ ᱟᱨ ᱱᱚᱣᱟ ᱧᱩᱛᱩᱢ ᱫᱚ ᱦᱩᱭᱩᱜ ᱠᱟᱱᱟ ᱡᱮᱢᱚᱱ ᱫᱟᱞ ᱫᱟᱠᱟ ᱥᱚᱵᱽᱡᱤ ᱨᱚᱥᱢᱟᱞᱟᱭ ᱢᱤᱴᱷᱟᱭ ᱠᱚᱨᱮ ᱫᱚ ᱟᱨ ᱟᱱᱰᱟ ᱨᱳᱞ ᱯᱟᱱᱤᱨ ᱪᱷᱳᱞᱟ ᱵᱟᱴᱳᱨᱟ ᱵᱚᱲᱟᱯᱟᱣ ᱚᱨ ᱤᱰᱞᱤ ᱰᱳᱥᱟ ᱢᱮᱜᱤ ᱪᱟᱣᱢᱤᱱ ᱱᱚᱣᱟ ᱠᱚ ᱥᱟᱱᱟᱢᱟᱜ ᱜᱮ ᱡᱚᱢᱟᱜ ᱧᱟᱢᱚᱜ ᱛᱟᱦᱮᱱᱟ ᱚᱱᱟ ᱫᱚ ᱦᱚᱲ ᱩᱯᱚᱨ ᱨᱮ ᱛᱟᱦᱮᱱᱟ ᱡᱟᱦᱟᱸ ᱠᱚᱜᱮ ᱡᱚᱢ ᱥᱟᱱᱟᱵᱚ ᱚᱱᱟ ᱠᱚ ᱡᱚᱛᱚ ᱞᱮᱠᱟᱱᱟᱜ ᱡᱚᱢᱟᱜ ᱦᱚᱸ ᱧᱟᱢᱚᱜ ᱛᱟᱦᱮᱱᱟ ᱡᱤᱞ ᱩᱛᱩ ᱟᱨ ᱪᱷᱚᱞᱟ ᱵᱟᱹᱴᱩᱨᱟ ᱡᱚᱛᱚᱱᱟᱜ ᱜᱮ ᱧᱟᱢᱚᱜ ᱛᱟᱦᱮᱱᱟ